ᱦᱮᱸ ᱦᱳᱭ ᱦᱳᱭ ᱪᱮᱫ ᱠᱟᱛᱷᱟ ᱞᱟᱹᱭ ᱢᱮ ᱦᱳᱭ ᱦᱮᱱᱟᱜ ᱫᱚ ᱦᱮᱱᱟᱜ ᱜᱮᱭᱟ ᱟᱫᱚ ᱪᱮᱫ ᱞᱮᱠᱟᱱᱟᱜ ᱮᱢ ᱦᱟᱛᱟᱣᱟ ᱟᱫᱚ ᱱᱤᱛᱚᱜ ᱯᱚᱨᱚᱵᱽ ᱠᱚ ᱩᱱᱟᱹᱜ ᱢᱟᱨᱟᱝ ᱢᱟᱨᱟᱝ ᱟᱜ ᱯᱟᱨᱚᱢ ᱮᱱᱟ ᱱᱟᱣᱟ ᱱᱟᱣᱟ ᱰᱤᱡᱟᱭᱤᱱ ᱠᱚᱢᱟ ᱠᱚ ᱦᱟᱛᱟᱣ ᱪᱟᱵᱟ ᱠᱟᱜ ᱟᱹᱜᱩᱭᱟ ᱱᱟᱦᱟᱸᱜ ᱛᱟᱭᱚᱢ ᱛᱮ ᱟᱲᱟᱭ ᱥᱚ ᱛᱤᱱ ᱥᱚ ᱯᱟᱸᱥᱥᱚ ᱡᱟᱦᱟᱸ ᱞᱮᱠᱟᱱᱟᱜ ᱢᱮᱱᱟᱜ ᱚᱱᱠᱟᱱᱟᱜ ᱧᱟᱢᱚᱜ ᱜᱮᱭᱟ ᱟᱫᱚ ᱟᱢ ᱪᱮᱫ ᱞᱮᱠᱟᱱᱟᱜ ᱫᱚᱨᱠᱟᱨ ᱪᱮᱫ ᱢᱳᱰᱮᱞ ᱮᱢ ᱦᱟᱛᱟᱣᱟ ᱦᱮᱸ ᱜᱟᱯᱟ ᱢᱮᱭᱟᱝ ᱛᱮ ᱱᱟᱜ ᱜᱟᱯᱟ ᱢᱮᱭᱟᱝ ᱥᱮ ᱛᱤᱱᱟ ᱦᱤᱡᱩᱜ ᱠᱟᱱᱟ ᱤᱧᱟᱹᱜ ᱫᱚᱠᱟᱱᱤᱧ ᱟᱹᱜᱩ ᱞᱮᱠᱷᱟᱱ ᱫᱚ ᱟᱫᱚᱧ ᱞᱟᱹᱭ ᱟᱢᱟ ᱱᱟᱦᱟᱸᱜ ᱦᱳᱭ ᱛᱤᱥ ᱮᱢ ᱥᱚᱢᱚᱭᱚᱜ ᱠᱟᱱᱟ ᱦᱤᱡᱩᱜ ᱢᱮ ᱱᱟᱦᱟᱸᱜ ᱦᱳᱭ ᱴᱷᱤᱠ